ᱥᱟᱱᱛᱟᱲ ᱠᱚᱣᱟᱜ ᱱᱟᱜᱟᱢ ᱥᱟᱶᱛᱮ ᱦᱩᱫᱩᱲ ᱫᱩᱨᱜᱟᱹ ᱟᱜ ᱠᱟᱛᱷᱟ ᱫᱚ ᱚᱠᱟ ᱞᱮᱠᱟ ᱡᱚᱯᱲᱟᱣ ᱢᱮᱱᱟᱜᱼᱟ ᱱᱚᱣᱟ ᱤᱧᱟᱹᱜ ᱦᱩᱫᱤᱥ ᱛᱮᱫᱚ ᱢᱮᱱ ᱜᱟᱱᱚᱜᱼᱟ ᱱᱚᱣᱟ ᱠᱩᱠᱞᱤ ᱨᱮᱱᱟᱜ ᱞᱟᱹᱱᱟᱹᱭ ᱫᱚ ᱥᱟᱱᱛᱟᱲ ᱠᱚᱣᱟᱜ ᱱᱟᱜᱟᱢ ᱥᱟᱶᱛᱮ ᱦᱩᱫᱩᱲ ᱫᱩᱨᱜᱟᱹ ᱟᱜ ᱠᱟᱛᱷᱟ ᱫᱚ ᱟᱹᱰᱤ ᱦᱟᱦᱟᱲᱟ ᱜᱮᱭᱟ ᱱᱚᱣᱟ ᱫᱚ ᱨᱟᱡᱟ ᱢᱚᱦᱟᱨᱟᱡᱟ ᱠᱚ ᱛᱟᱦᱮᱱ ᱟᱨ ᱵᱟᱝ ᱵᱚᱸᱜᱟᱼᱵᱩᱨᱩ ᱠᱚ ᱟᱜ ᱠᱟᱛᱷᱟ ᱠᱟᱱᱟ ᱦᱩᱫᱩᱲ ᱫᱩᱨᱜᱟᱹ ᱟᱜ ᱱᱟᱜᱟᱢ ᱠᱟᱛᱷᱟ ᱫᱚ ᱟᱹᱰᱤ ᱦᱟᱦᱟᱲᱟ ᱜᱮᱭᱟ ᱦᱩᱫᱩᱲ ᱫᱩᱨᱜᱟᱹ ᱟᱜ ᱠᱟᱛᱷᱟ ᱫᱚ ᱠᱟᱹᱦᱱᱤ ᱞᱮᱠᱟ ᱵᱩᱡᱷᱟᱹᱜᱼᱟ ᱱᱚᱣᱟ ᱫᱚ ᱥᱟᱹᱨᱤ ᱠᱟᱛᱷᱟ ᱜᱮ ᱛᱟᱦᱮᱸ ᱠᱟᱱᱟ ᱥᱟᱹᱨᱤ ᱠᱟᱹᱦᱱᱤ ᱜᱮ ᱥᱟᱹᱨᱤ ᱡᱤᱱᱤᱥ ᱜᱮ ᱦᱩᱭ ᱞᱮᱱᱟ ᱟᱫᱚ ᱱᱤᱛᱚᱜ ᱫᱚ ᱱᱚᱣᱟ ᱫᱚ ᱠᱟᱹᱦᱱᱤ ᱞᱮᱠᱟ ᱟᱹᱭᱠᱟᱹᱜ ᱠᱟᱱᱟ ᱟᱨ ᱵᱟᱝᱠᱷᱟᱱ ᱫᱚ ᱟᱵᱚ ᱥᱟᱱᱛᱟᱲᱤ ᱱᱟᱜᱟᱢ ᱨᱮᱫᱚ ᱦᱩᱫᱩᱲ ᱫᱩᱨᱜᱟᱹ ᱟᱜ ᱠᱟᱛᱷᱟ ᱫᱚ ᱥᱟᱹᱨᱤ ᱜᱷᱚᱴᱚᱱ ᱜᱮ ᱛᱟᱦᱮᱸ ᱠᱟᱱ ᱤᱫᱤ ᱠᱟᱛᱮᱫ ᱱᱤᱛᱚᱜ ᱫᱷᱟᱹᱵᱤᱡ ᱦᱩᱫᱩᱲ ᱫᱩᱨᱜᱟᱹ ᱟᱜ ᱠᱟᱛᱷᱟ ᱫᱚ ᱥᱟᱱᱛᱟᱲ ᱥᱟᱶᱛᱟ ᱨᱮ ᱟᱨ ᱵᱟᱝ ᱥᱟᱱᱛᱟᱲᱤ ᱥᱟᱶᱦᱮᱫ ᱨᱮ ᱱᱟᱜᱟᱢ ᱞᱮᱠᱟᱛᱮ ᱫᱟᱣᱮ ᱧᱟᱢ ᱠᱟᱫᱟ ᱦᱩᱫᱩᱲ ᱫᱩᱨᱜᱟᱹ ᱫᱚ ᱦᱩᱫᱩᱲ ᱫᱩᱨᱜᱟᱹ ᱱᱩᱭ ᱫᱚ ᱢᱤᱫᱴᱟᱝ ᱟᱵᱚᱭᱤᱡ ᱟᱹᱰᱤ ᱢᱟᱨᱟᱝ ᱨᱟᱡᱟ ᱥᱮ ᱵᱚᱸᱜᱟ ᱜᱮ ᱛᱟᱦᱮᱸ ᱠᱟᱱ ᱛᱟᱦᱮᱸᱫ ᱮ ᱟᱹᱰᱤ ᱦᱟᱦᱟᱲᱟᱜ ᱫᱟᱲᱮ ᱟᱡ ᱴᱷᱮᱱ ᱩᱯᱮᱞ ᱞᱮᱱᱟ ᱟᱨ ᱚᱱᱟ ᱦᱟᱦᱟᱲᱟᱜ ᱫᱟᱲᱮ ᱧᱮᱞ ᱛᱮᱜᱮ ᱮᱴᱟᱜ ᱡᱟᱹᱛ ᱠᱚ ᱮᱴᱟᱜ ᱯᱟᱹᱨᱥᱤ ᱨᱮᱱ ᱦᱚᱲ ᱠᱚ ᱠᱚ ᱦᱤᱨᱠᱤᱡ ᱦᱤᱥᱠᱟᱹ ᱠᱚ ᱟᱹᱭᱠᱟᱹᱣ ᱠᱮᱫ ᱛᱮ ᱩᱱᱤᱭᱟᱜ ᱦᱟᱦᱟᱲᱟᱜ ᱫᱟᱲᱮ ᱪᱮᱫ ᱞᱮᱠᱟ ᱨᱮᱵᱚ ᱟᱝᱜᱚᱪᱼᱟ ᱚᱱᱟ ᱞᱮᱠᱟ ᱠᱚ ᱨᱤᱠᱟᱹ ᱠᱮᱫᱟ ᱦᱩᱫᱩᱲ ᱫᱩᱨᱜᱟᱹ ᱴᱷᱮᱱ ᱡᱟᱦᱟᱸ ᱫᱟᱲᱮ ᱛᱟᱦᱮᱸ ᱠᱟᱱᱟ ᱚᱱᱟ ᱫᱟᱲᱮ ᱟᱨ ᱵᱟᱝᱢᱟ ᱩᱱᱤ ᱥᱟᱸᱜᱷᱟᱨ ᱞᱟᱹᱜᱤᱫ ᱠᱚ ᱨᱤᱠᱟᱹ ᱠᱮᱜᱼᱟ ᱩᱱᱤ ᱡᱚᱛᱚ ᱞᱮᱠᱟᱱ ᱡᱤᱱᱤᱥ ᱩᱱᱤ ᱴᱷᱮᱱ ᱵᱤᱰᱟᱹᱣ ᱠᱮᱫ ᱛᱟᱭᱚᱢ ᱦᱚᱸ ᱩᱱᱤ ᱵᱟᱝᱠᱚ ᱦᱟᱨᱟᱣ ᱫᱟᱲᱮᱭᱟᱫᱮᱭᱟ ᱟᱨ ᱵᱟᱝᱢᱟ ᱵᱟᱝ ᱠᱚ ᱥᱮᱴᱮᱡ ᱫᱟᱲᱮᱭᱟᱫᱮᱭᱟ ᱚᱱᱟ ᱤᱫᱤ ᱠᱟᱛᱮᱫ ᱡᱟᱦᱟᱸ ᱞᱟᱹᱲᱦᱟᱹᱭ ᱦᱩᱭ ᱞᱮᱱᱟ ᱵᱚᱸᱜᱟᱼᱵᱩᱨᱩ ᱟᱱᱛᱮ ᱚᱱᱟ ᱞᱟᱹᱲᱦᱟᱹᱭ ᱫᱚ ᱟᱹᱰᱤ ᱦᱟᱦᱟᱲᱟ ᱜᱮ ᱦᱩᱭ ᱞᱮᱱᱟ ᱢᱮᱱᱠᱷᱟᱱ ᱦᱩᱫᱩᱲ ᱫᱩᱨᱜᱟᱹ ᱴᱷᱮᱱ ᱩᱱᱟᱹᱜ ᱦᱟᱦᱟᱲᱟᱜ ᱫᱟᱲᱮ ᱛᱟᱦᱮᱸ ᱠᱟᱱ ᱤᱫᱤ ᱠᱟᱛᱮᱫ ᱚᱠᱚᱭ ᱦᱚᱸ ᱵᱟᱝᱠᱚ ᱦᱟᱨᱟᱣ ᱫᱟᱲᱮᱭᱟᱭ ᱠᱟᱱ ᱛᱟᱦᱮᱸᱫ ᱦᱩᱫᱩᱲ ᱫᱩᱨᱜᱟᱹ ᱫᱚ ᱟᱡ ᱴᱷᱮᱱ ᱟᱹᱰᱤ ᱞᱮᱠᱟᱱ ᱜᱩᱱ ᱵᱤᱨᱫᱟᱹ ᱟᱨ ᱦᱟᱦᱟᱲᱟᱜ ᱫᱟᱲᱮ ᱛᱟᱦᱮᱸ ᱠᱟᱱ ᱤᱫᱤ ᱠᱟᱛᱮ ᱜᱮ ᱩᱱᱤ ᱵᱟᱝᱠᱚ ᱦᱟᱨᱟᱣ ᱫᱟᱲᱮᱭᱟᱭ ᱠᱟᱱ ᱛᱟᱦᱮᱸᱫ ᱵᱚᱸᱜᱟᱼᱵᱩᱨᱩ ᱛᱩᱞᱩᱡ ᱦᱚᱸ ᱩᱱᱤ ᱡᱟᱦᱟᱸ ᱞᱮᱠᱟᱱ ᱟᱡ ᱴᱷᱮᱱ ᱥᱟᱡᱽ ᱵᱟᱡᱽ ᱦᱟᱹᱛᱭᱟᱹᱨ ᱠᱚ ᱛᱟᱦᱮᱸ ᱠᱟᱱᱟ ᱢᱮᱱᱠᱷᱟᱱ ᱮᱴᱟᱜ ᱠᱚᱴᱷᱮᱱ ᱦᱚᱸ ᱛᱟᱦᱮᱸ ᱠᱟᱱ ᱨᱮᱦᱚᱸ ᱩᱱᱤ ᱵᱟᱝᱠᱚ ᱴᱮᱠᱟᱣ ᱫᱟᱲᱮᱭᱟᱭ ᱠᱟᱱ ᱛᱟᱦᱮᱸᱫ

ᱫᱩᱨᱜᱟᱹ

ᱨᱟᱡᱟ ᱥᱮ ᱢᱚᱦᱟᱨᱟᱡᱟ ᱥᱮ ᱵᱚᱸᱜᱟ ᱞᱮᱠᱟᱱ ᱦᱚᱲᱜᱮ ᱛᱟᱦᱮᱸ ᱠᱟᱱ ᱛᱟᱦᱮᱸᱫᱼᱮ ᱟᱫᱚ ᱩᱱᱤ ᱫᱚ ᱛᱟᱭᱚᱢ ᱛᱩᱲᱩᱠ ᱠᱚᱠᱚ ᱠᱩᱢᱲᱩ ᱤᱫᱤ ᱠᱮᱫᱮᱭᱟ ᱚᱱᱟ ᱥᱚᱢᱚᱭ ᱨᱮ ᱚᱱᱟ ᱥᱚᱢᱚᱭ ᱨᱮ ᱫᱟᱜ ᱚᱱᱠᱟ ᱦᱮᱡ ᱮᱱᱟ ᱥᱤᱧ ᱧᱤᱫᱟᱹᱭ ᱫᱟᱜ ᱠᱮᱜᱼᱟ ᱜᱟᱰᱟ ᱵᱟᱱ ᱮᱱᱟ ᱦᱩᱰᱩᱨ ᱵᱤᱡᱽᱞᱤᱭᱟᱱ ᱛᱮ ᱥᱤᱧ ᱧᱤᱫᱟᱹᱭ ᱫᱟᱜ ᱠᱮᱜᱼᱟ ᱞᱟᱞᱮ ᱪᱟᱯᱮ ᱜᱳᱴᱟ ᱜᱟᱰᱟ ᱫᱟᱜ ᱪᱟᱯᱮᱭᱮᱱᱮ ᱫᱟᱜ ᱞᱤᱸᱡᱤᱭᱮᱱᱟ ᱟᱫᱚ ᱟᱵᱚᱨᱮᱱ ᱱᱩᱭ ᱦᱩᱫᱩᱲ ᱫᱩᱨᱜᱟᱹ ᱫᱚ ᱠᱚ ᱠᱩᱢᱲᱩ ᱤᱫᱤ ᱠᱮᱫᱮᱭᱟ ᱟᱫᱚ ᱟᱭᱱᱚᱢ ᱠᱟᱡᱚᱞ ᱛᱟᱠᱤᱱ

ᱟᱵᱚᱨᱮᱱ ᱵᱚᱸᱜᱟ ᱞᱮᱠᱟᱱ ᱵᱟᱨ ᱛᱤᱨᱞᱟᱹ ᱦᱚᱯᱚᱱ ᱠᱤᱱ ᱛᱟᱦᱮᱸ ᱠᱟᱱ ᱛᱟᱦᱮᱸᱫ ᱢᱮᱱᱠᱷᱟᱱ ᱩᱱᱠᱤᱱ ᱛᱤᱨᱞᱟᱹ ᱦᱚᱯᱚᱱ ᱴᱷᱮᱱ ᱦᱚᱸ ᱟᱹᱰᱤ ᱦᱟᱦᱟᱲᱟᱜ ᱫᱟᱲᱮ ᱜᱮ ᱛᱟᱦᱮᱸ ᱠᱟᱱ ᱛᱮ ᱩᱱᱠᱤᱱ ᱱᱟᱜ ᱫᱟᱲᱮ ᱛᱮᱜᱮ ᱩᱱᱠᱤᱱᱟᱜ ᱫᱟᱲᱮ ᱛᱮᱜᱮ ᱮ ᱡᱚᱛᱚ ᱞᱮᱠᱟᱱᱟᱜ ᱠᱟᱹᱢᱤ ᱠᱚ ᱥᱟᱹᱛ ᱮᱫ ᱛᱟᱦᱮᱸᱫ ᱟᱨ ᱟᱹᱠᱤᱱ ᱴᱷᱮᱱᱟᱜ ᱟᱹᱠᱤᱱᱟᱜ ᱡᱟᱦᱟᱸ ᱦᱟᱦᱟᱲᱟᱜ ᱫᱟᱲᱮ ᱛᱟᱦᱮᱸ ᱠᱟᱱ ᱠᱷᱟᱹᱛᱤᱨ ᱜᱮ ᱩᱱᱠᱤᱱ ᱫᱚᱠᱚ ᱠᱩᱢᱲᱩ ᱞᱮᱫ ᱠᱤᱱ ᱛᱟᱦᱮᱸᱫ ᱟᱫᱚ ᱟᱫᱚ ᱚᱱᱟ ᱠᱟᱹᱢᱤ ᱵᱟᱝ ᱠᱚ ᱥᱟᱹᱛ ᱫᱟᱹᱲᱮᱭᱟᱜ ᱠᱟᱱ ᱠᱷᱟᱱ ᱵᱟᱝ ᱠᱚ ᱥᱟᱹᱛ ᱫᱟᱲᱮᱭᱟᱜ ᱠᱷᱟᱹᱛᱤᱨ ᱛᱟᱦᱮᱸᱫ ᱩᱱᱠᱤᱱ ᱫᱚᱠᱚ ᱠᱷᱚᱡᱽ ᱮᱫ ᱠᱤᱱ ᱛᱟᱦᱮᱸᱫ ᱢᱮᱱᱠᱷᱟᱱ ᱩᱱᱠᱤᱱ ᱴᱷᱮᱱ ᱚᱱᱟ ᱦᱟᱦᱟᱲᱟᱜ ᱫᱟᱲᱮ ᱧᱟᱢ ᱠᱷᱟᱹᱛᱤᱨ ᱜᱮ ᱟᱹᱠᱤᱱ ᱠᱚ ᱥᱟᱸᱜᱷᱟᱨᱮᱫ ᱠᱤᱱ ᱛᱟᱦᱮᱸᱫ ᱟᱫᱚ ᱥᱤᱧ ᱧᱤᱫᱟᱹᱭ ᱫᱟᱜ ᱠᱮᱫ ᱠᱷᱟᱹᱛᱤᱨ ᱩᱱᱠᱤᱱ ᱥᱟᱸᱜᱷᱟᱨ ᱥᱟᱸᱜᱷᱟᱨ ᱛᱮ ᱥᱟᱸᱜᱷᱟᱨ ᱥᱮᱴᱮᱨ ᱱᱟᱠᱚ ᱵᱟᱱ ᱜᱟᱰᱟ ᱫᱟᱜ ᱠᱚ ᱥᱮᱴᱮᱨ ᱠᱮᱜᱼᱟ ᱛᱟᱭᱚᱢ ᱚᱱᱟ ᱫᱟᱜ ᱵᱟᱝ ᱚᱨᱦᱟᱜ ᱠᱟᱱ ᱠᱷᱟᱹᱛᱤᱨ ᱪᱟᱸᱫᱚ ᱵᱚᱸᱜᱟ ᱠᱚ ᱱᱮᱦᱚᱨ ᱟᱫᱮᱭᱟ ᱢᱟ ᱪᱟᱸᱫᱚ ᱪᱮᱫ ᱞᱮᱠᱟᱨᱮ ᱫᱟᱜ ᱥᱟᱭ ᱢᱮ ᱟᱫᱚ ᱚᱱᱟᱛᱮ ᱱᱤᱛᱚᱜ ᱫᱷᱟᱹᱵᱤᱡ ᱟᱵᱚ ᱥᱟᱱᱛᱟᱲ ᱠᱚᱣᱟᱜ ᱱᱟᱜᱟᱢ ᱨᱮ ᱫᱚ ᱫᱟᱸᱥᱟᱭ ᱵᱚᱸᱜᱟ ᱨᱮ ᱫᱟᱸᱥᱟᱭ ᱫᱟᱬᱟᱱ ᱯᱚᱨᱚᱵᱽ ᱢᱤᱫᱴᱤᱡ ᱡᱟᱦᱟᱸ ᱧᱮᱞᱚᱜᱚᱜᱼᱟ ᱫᱟᱸᱥᱟᱭ ᱠᱚᱲᱟ ᱠᱚ ᱟᱹᱛᱩ ᱟᱹᱛᱩ ᱪᱟᱞᱟᱣ ᱠᱟᱛᱮᱫ ᱱᱤᱛᱚᱜ ᱫᱷᱟᱹᱵᱤᱡ ᱵᱷᱩᱣᱟᱹᱝ ᱜᱷᱚᱱᱴᱟ ᱜᱷᱚᱲᱤᱭᱟᱱ ᱛᱮ ᱦᱟᱭᱨᱮ ᱦᱟᱭ ᱢᱮᱱ ᱠᱟᱛᱮᱫ ᱥᱮᱨᱮᱧ ᱫᱩᱨᱟᱹᱝ ᱠᱟᱛᱮᱫ ᱟᱠᱚᱣᱟᱜ ᱫᱩᱠ ᱠᱚ ᱞᱟᱹᱭ ᱥᱟᱰᱮᱭᱟ ᱚᱱᱟ ᱫᱟᱭ ᱛᱮ ᱱᱤᱛᱚᱜ ᱫᱷᱟᱹᱵᱤᱡ ᱟᱵᱚ ᱥᱟᱱᱛᱟᱲ ᱱᱟᱜᱟᱢ ᱨᱮ ᱫᱟᱸᱥᱟᱭ ᱯᱚᱨᱚᱵᱽ ᱫᱟᱸᱥᱟᱭ ᱫᱟᱬᱟᱱ ᱮᱱᱮᱡ ᱞᱮᱠᱟᱛᱮ ᱥᱮᱨᱮᱧ ᱞᱮᱠᱟᱛᱮ

ᱪᱟᱞᱟᱜ ᱠᱟᱱ ᱜᱮᱭᱟ ᱟᱹᱞᱤᱧᱟᱜ ᱦᱩᱫᱤᱥ ᱞᱮᱠᱟ ᱛᱮᱫᱚ ᱟᱵᱚ ᱱᱚᱣᱟ ᱥᱟᱱᱛᱟᱲ ᱠᱚᱣᱟᱜ ᱱᱟᱜᱟᱢ ᱥᱟᱶᱛᱮ ᱦᱩᱫᱩᱲ ᱫᱩᱨᱜᱟᱹ ᱟᱜ ᱠᱟᱛᱷᱟ ᱫᱚ ᱱᱚᱝᱠᱟ ᱫᱷᱟᱨᱟ ᱜᱮ ᱟᱹᱞᱤᱧᱟᱜ ᱦᱩᱫᱤᱥ ᱛᱮᱫᱚ ᱞᱤᱧ ᱞᱟᱹᱭ ᱥᱟᱰᱮ ᱟᱵᱚᱱ ᱠᱟᱱᱟ